ᱵᱟᱪᱷᱱᱟᱣ ᱚᱠᱛᱚ ᱤᱧ ᱠᱟᱹᱣᱰᱤ ᱟᱱᱟᱴ ᱨᱤᱧ ᱚᱥᱩᱵᱤᱫᱷᱟ ᱫᱟᱯᱨᱟᱢ ᱟᱠᱟᱱᱟ ᱪᱮᱠᱟᱛᱮ ᱟᱹᱞᱤᱧ ᱦᱚᱲ ᱥᱮᱵᱟ ᱞᱟᱹᱜᱤᱫ ᱛᱮ ᱯᱨᱚᱥᱟᱥᱚᱱᱤᱠ ᱨᱮᱭᱟᱜ ᱮᱦᱚᱵ ᱵᱟᱝ ᱮᱛᱚᱦᱚᱵ ᱯᱟᱦᱟᱪᱚ ᱳᱣᱟᱨᱰ ᱢᱮᱢᱵᱚᱨ ᱞᱟᱹᱜᱤᱫ ᱵᱟᱪᱷᱱᱟᱣ ᱞᱟᱹᱜᱤᱫ ᱛᱮᱞᱤᱧ ᱛᱤᱸᱜᱩ ᱞᱮᱱ

ᱱᱟᱦᱟᱜ ᱦᱚᱲ ᱠᱚ ᱡᱚᱛᱚᱜᱮ ᱴᱟᱠᱟ ᱯᱩᱭᱥᱟᱹ ᱦᱟᱺᱰᱤ ᱯᱟᱹᱨᱣᱟᱹ ᱛᱚᱵᱮ ᱜᱮᱠᱚ ᱢᱟᱛᱷᱟᱣ ᱟᱠᱟᱱᱟ ᱡᱟᱦᱟᱸ ᱨᱮ ᱴᱟᱠᱟ ᱯᱩᱭᱥᱟᱹ ᱡᱟᱦᱟᱸᱭ ᱮᱢᱚᱜ ᱠᱟᱱᱟ ᱦᱟᱺᱰᱤ ᱯᱟᱹᱨᱣᱟᱹ ᱛᱮ ᱡᱟᱦᱟᱸᱭ ᱟᱞᱚ ᱜᱮᱫ ᱠᱚᱣᱟ ᱩᱱᱠᱩ ᱞᱮᱠᱟᱱ ᱦᱚᱲ ᱴᱷᱮᱱ ᱜᱮ ᱥᱚᱢᱚᱨᱛᱷᱚᱱ ᱠᱚ ᱮᱢᱮᱜᱼᱟ ᱛᱚ ᱟᱹᱞᱤᱧ ᱥᱚᱪᱚᱴ ᱢᱚᱱᱳᱵᱷᱟᱵᱽ ᱛᱮ ᱚᱱᱟᱨᱮ ᱛᱤᱸᱜᱩ ᱠᱟᱛᱮ ᱟᱠᱚ ᱴᱷᱮᱱ ᱠᱷᱚᱱ ᱢᱚᱛᱟᱢᱚᱛ ᱦᱟᱛᱟᱣ ᱞᱟᱹᱜᱤᱫ ᱞᱤᱧ ᱨᱤᱠᱟᱹᱭᱮᱫ ᱠᱷᱟᱱ ᱴᱟᱠᱟ ᱯᱩᱭᱥᱟᱹ ᱨᱮ ᱟᱱᱟᱴ ᱨᱮᱱᱟᱝ ᱚᱥᱩᱵᱤᱫᱷᱟ ᱞᱤᱧ ᱧᱮᱞ ᱧᱟᱢ ᱠᱮᱜᱼᱟ ᱡᱟᱦᱟᱸ ᱨᱮ ᱟᱹᱞᱤᱧ ᱴᱟᱠᱟ ᱯᱩᱭᱥᱟᱹ ᱵᱟᱞᱤᱧ ᱮᱢ ᱫᱟᱲᱮ ᱟᱠᱟᱫ ᱠᱚᱣᱟ ᱥᱮ ᱦᱟᱺᱰᱤ ᱯᱟᱹᱨᱣᱨᱟᱹ ᱵᱟᱹᱞᱤᱧ ᱮᱢ ᱫᱟᱲᱮ ᱟᱠᱟᱫ ᱠᱚᱣᱟ ᱚᱱᱟᱛᱮ ᱟᱹᱞᱤᱧ ᱥᱚᱢᱚᱨᱛᱷᱚᱱ ᱵᱟᱹᱞᱤᱧ ᱧᱟᱢ ᱫᱟᱲᱮᱭᱟᱜ